ᱦᱮᱞᱳ ᱦᱮᱸ ᱫᱚᱠᱟᱱᱫᱟᱨ ᱜᱮ ᱚᱠᱟ ᱠᱷᱚᱡ ᱵᱮᱱ ᱢᱮᱱᱫᱟ ᱦᱮᱸ ᱢᱟ ᱨᱚᱲ ᱵᱮᱱ ᱦᱮᱸ ᱫᱚᱠᱟᱱ ᱡᱷᱤᱡ ᱜᱮᱭᱟ ᱚᱸᱻ ᱪᱟᱹᱴᱠᱤ ᱫᱚ ᱪᱮᱫ ᱯᱷᱤᱛᱟᱹ ᱪᱚᱯᱯᱚᱞ ᱵᱮᱱ ᱦᱟᱛᱟᱣᱟ ᱟᱥᱮ ᱥᱮ ᱵᱮᱞ ᱵᱟᱞᱟ ᱢᱮᱱᱟᱜ ᱚᱡᱚᱱᱫᱟ ᱠᱷᱟᱫᱤᱢ ᱯᱮᱨᱟᱜᱚᱱ ᱯᱟᱴᱟ ᱵᱷᱟᱞᱮ ᱵᱷᱟᱞᱮ ᱠᱚᱢᱯᱟᱱᱤ ᱨᱮᱱᱟᱜ ᱜᱮ ᱢᱮᱱᱟᱜᱼᱟ ᱟᱫᱚ ᱛᱤᱱᱟᱹᱜ ᱱᱚᱢᱵᱚᱨ ᱞᱟᱜᱟᱣ ᱵᱮᱱᱟ ᱥᱟᱛ ᱱᱚᱢᱵᱚᱨ ᱥᱟᱭᱤᱡᱽ ᱟᱪᱷᱟ ᱟᱪᱷᱟ ᱪᱮᱫ ᱞᱮᱠᱟ ᱫᱟᱢ ᱢᱚᱫᱽᱫᱷᱮ ᱨᱮᱵᱮᱱ ᱠᱤᱨᱤᱧᱟ ᱚᱸᱻ ᱥᱟᱲᱮᱯᱟᱸᱪᱥᱳ ᱴᱟᱠᱟ ᱫᱟᱢ ᱨᱮᱱᱟᱜ ᱫᱚ ᱠᱷᱩᱵ ᱮᱠᱴᱟ ᱵᱷᱟᱞᱮ ᱫᱚ ᱵᱟᱝ ᱦᱩᱭᱩᱜᱼᱟ ᱢᱚᱴᱟᱢᱩᱴᱤ ᱟᱵᱮᱱ ᱤᱱᱠᱟ ᱟᱴᱥᱳ ᱥᱟᱛᱥᱳ ᱮᱱᱠᱟᱱᱟᱜ ᱵᱮᱱ ᱠᱤᱨᱤᱧ ᱞᱮᱠᱷᱟᱱ ᱠᱷᱩᱵ ᱱᱟᱯᱟᱭᱚᱜᱼᱟ ᱢᱟᱱᱮ ᱴᱤᱠᱥᱚᱭ ᱵᱮᱥᱤ ᱦᱩᱭᱩᱜᱚᱜᱼᱟ ᱪᱮᱫᱟᱜ ᱥᱮ ᱫᱟᱜ ᱠᱚᱨᱮ ᱵᱚ ᱞᱚᱦᱚᱜ ᱞᱮᱠᱷᱟᱱ ᱵᱟᱝ ᱪᱮᱠᱟᱜᱼᱟ ᱥᱮ ᱵᱟᱝ ᱛᱚᱯᱟᱜᱚᱜᱼᱟ ᱦᱮᱸ ᱜᱟᱹᱰᱤ ᱠᱚᱨᱮ ᱫᱮᱡᱚᱜ ᱮᱢᱟᱱ ᱠᱚ ᱫᱟᱹᱲ ᱵᱟᱲᱟᱭ ᱨᱮᱦᱚᱸ ᱵᱟᱝ ᱪᱤᱠᱟᱹᱜᱼᱟ ᱟᱫᱚ ᱪᱮᱫ ᱦᱮᱸ ᱵᱷᱟᱜᱮ ᱢᱮᱱᱟᱜᱼᱟ ᱯᱮᱨᱟᱜᱚᱱ ᱨᱮᱱᱟᱜ

ᱟᱫᱚ ᱮᱢᱟᱣ ᱟᱵᱤᱱᱟᱞᱤᱧ ᱛᱟᱦᱚᱞᱮ ᱦᱮᱸ ᱞᱮᱥ ᱫᱚ ᱮᱠ ᱠᱷᱩᱵ ᱮᱠᱴᱟ ᱫᱚ ᱵᱟ ᱱᱩᱜᱼᱟ ᱴᱮᱱ ᱯᱟᱨᱥᱮᱱ ᱴᱮᱱ ᱯᱟᱨᱥᱮᱱ ᱞᱮᱥ ᱮᱢ ᱧᱟᱢᱟ ᱟᱫᱚ ᱛᱟᱦᱚᱞᱮ ᱦᱮᱸ ᱚᱱᱞᱟᱭᱤᱱ ᱢᱟᱫᱽᱫᱷᱚᱢ ᱛᱮᱞᱤᱧ ᱮᱢᱟᱣᱟᱵᱮᱱᱟ ᱛᱚᱵᱮ ᱦᱮᱸ ᱰᱤᱞᱤᱵᱷᱟᱨᱤ ᱪᱟᱨᱡᱽ ᱞᱟᱜᱟᱣ ᱵᱮᱱᱟ ᱟᱨ ᱛᱟᱦᱚᱞᱮ ᱯᱷᱳᱱᱯᱮ ᱜᱚᱞ ᱠᱟᱜ ᱵᱮᱱ ᱦᱟᱸᱜ ᱦᱮᱸ ᱴᱷᱤᱠ ᱜᱮᱭᱟ ᱛᱟᱦᱚᱞᱮ ᱢᱟ